ᱵᱷᱟᱨᱚᱛᱤᱭᱚ ᱥᱟᱢᱟᱡᱤᱠ ᱫᱷᱚᱨᱚᱢ ᱫᱚ ᱥᱟᱱᱛᱟᱲ ᱫᱷᱚᱨᱚᱢ ᱫᱚ ᱟᱹᱰᱤ ᱢᱚᱡᱽ ᱥᱟᱱᱛᱟᱲᱤ ᱫᱷᱚᱨᱚᱢ ᱫᱚ ᱱᱚᱣᱟ ᱠᱷᱟᱹᱛᱤᱨ ᱤᱧ ᱠᱩᱥᱤᱭᱟᱜᱼᱟ ᱥᱟᱱᱛᱟᱲᱤ ᱫᱷᱚᱨᱚᱢ ᱜᱮ ᱮᱱᱮᱡ ᱥᱮᱨᱮᱧ ᱟᱹᱰᱤ ᱨᱟᱹᱥᱠᱟᱹ ᱢᱮᱱᱟᱜᱼᱟ ᱫᱷᱚᱨᱚᱢ ᱵᱮᱜᱟᱨ ᱨᱮᱱᱟᱜ ᱠᱟᱛᱷᱟ ᱫᱚ ᱱᱚᱣᱟ ᱠᱟᱱᱟ ᱡᱟᱦᱟᱸ ᱫᱚ ᱫᱤᱠᱩ ᱫᱚ ᱫᱤᱠᱩ ᱟᱠᱚᱣᱟᱜ ᱯᱩᱡᱟᱹ ᱨᱮᱜᱮ ᱠᱚ ᱯᱩᱡᱟᱹᱜᱼᱟ ᱦᱚᱲ ᱟᱠᱚᱣᱟᱜ ᱯᱩᱡᱟᱹ ᱨᱮᱜᱮ ᱠᱚ ᱯᱩᱡᱟᱹᱜᱼᱟ ᱡᱚᱛᱚᱦᱚᱲ ᱜᱮ ᱟᱠᱚᱣᱟᱜ ᱯᱩᱡᱟᱹ ᱨᱮᱜᱮ ᱠᱚ ᱯᱩᱡᱟᱹᱜᱼᱟ ᱵᱷᱮᱜᱟᱨ ᱫᱚ ᱱᱤᱭᱟᱹ ᱜᱮ ᱟᱨ ᱡᱩᱢᱤᱫ ᱥᱟᱵ ᱫᱚᱦᱚᱭ ᱞᱟᱹᱜᱤᱫ ᱫᱚ ᱱᱚᱣᱟᱜᱮ ᱞᱟᱹᱠᱛᱤ ᱠᱟᱱᱟ ᱡᱟᱦᱟᱸ ᱫᱚ ᱟᱵᱚ ᱦᱚᱲᱟᱜ ᱯᱩᱡᱟᱹᱨᱮ ᱟᱵᱚ ᱦᱚᱲ ᱠᱚᱢ ᱚᱲᱟᱜ ᱨᱮᱱᱟᱜ ᱯᱩᱡᱟᱹᱨᱮ ᱟᱢ ᱚᱲᱟᱜ ᱨᱮᱱ ᱟᱢ ᱵᱟᱢ ᱧᱮᱞ ᱥᱟᱝᱜᱮᱭ ᱫᱟ ᱚᱱᱟ ᱧᱮᱞ ᱥᱟᱝᱜᱮ ᱞᱟᱹᱜᱤᱜ ᱟᱢ ᱚᱰᱮ ᱫᱩᱲᱩᱵᱚᱜ ᱦᱩᱭᱩᱜ ᱛᱟᱢᱟ ᱡᱟᱦᱟᱸ ᱫᱚ ᱵᱚᱸᱜᱟᱜ ᱨᱮ ᱛᱤᱱᱟᱹᱜ ᱵᱚᱸᱜᱟ ᱢᱮᱱᱟᱜ ᱠᱚᱣᱟ ᱚᱲᱟᱜ ᱨᱮ ᱛᱤᱱᱟᱹᱜ ᱪᱮᱫ ᱥᱚᱢᱚᱭ ᱦᱟᱺᱰᱤ ᱦᱤᱨᱤᱡ ᱦᱩᱭᱩᱜᱼᱟ ᱛᱤᱱᱟᱹᱜ ᱴᱟ ᱦᱟᱺᱰᱤ ᱦᱤᱨᱤᱡ ᱦᱩᱭᱩᱜᱼᱟ ᱚᱠᱚᱭ ᱞᱟᱦᱟᱸᱭ ᱦᱩᱭᱩᱜᱼᱟ ᱦᱟᱺᱰᱤ ᱦᱤᱨᱤᱡ ᱥᱚᱢᱚᱭ ᱚᱱᱟ ᱠᱩᱡ ᱦᱚᱸ ᱟᱵᱚ ᱫᱚ ᱵᱟᱵᱚ ᱧᱮᱞᱟ ᱠᱟᱨᱚᱱ ᱵᱟᱵᱚ ᱥᱟᱵ ᱵᱟᱵᱚ ᱛᱟᱦᱮᱱᱟ ᱚᱱᱟ ᱡᱟᱭᱜᱟᱨᱮ ᱪᱤᱠᱟᱢ ᱵᱟᱰᱟᱭᱟ ᱪᱤᱠᱟᱢ ᱞᱟᱦᱟᱜᱼᱟ ᱚᱱᱟ ᱠᱷᱟᱹᱛᱤᱨ ᱟᱵᱚ ᱫᱚ ᱱᱤᱭᱟᱹ ᱫᱚᱵᱚᱱ ᱟᱫ ᱮᱫᱟ ᱛᱚ ᱱᱤᱭᱟᱹ ᱠᱩᱡ ᱫᱚ ᱚᱱᱟ ᱠᱚ ᱫᱚ ᱧᱮᱞ ᱞᱟᱹᱠᱛᱤ ᱪᱮᱫ ᱠᱚ ᱠᱚᱨᱟᱣ ᱦᱩᱭᱩᱜᱼᱟ ᱚᱱᱟ ᱦᱚᱸ ᱧᱮᱞ ᱞᱟᱹᱠᱛᱤ ᱡᱚᱛᱜᱮ ᱵᱟᱰᱟᱭ ᱞᱟᱹᱠᱛᱤ ᱵᱟᱝᱠᱷᱟᱱ ᱫᱚ ᱟᱢ ᱵᱷᱚᱵᱤᱥᱥᱚᱛ ᱨᱮᱫᱚ ᱟᱢᱦᱚᱸ ᱚᱱᱠᱟ ᱠᱟᱹᱢᱤ ᱦᱩᱭᱩᱜ ᱛᱟᱢᱟ ᱠᱤᱱᱛᱩ ᱟᱢ ᱵᱟᱢ ᱠᱟᱹᱢᱤ ᱫᱟᱲᱮᱭᱟᱜᱼᱟ ᱩᱱ ᱥᱚᱢᱚᱭ ᱠᱤᱱᱛᱩ ᱟᱢ ᱚᱵᱚᱥᱛᱷᱟ ᱨᱮᱜᱮᱢ ᱟᱹᱰᱤ ᱠᱷᱟᱨᱟᱯ ᱚᱵᱚᱥᱛᱷᱟ ᱨᱮᱢ ᱯᱟᱲᱟᱜᱼᱟ ᱚᱱᱟ ᱠᱷᱟᱹᱛᱤᱨ ᱚᱲᱟᱜ ᱨᱮᱱᱟᱜ ᱠᱟᱹᱢᱤ ᱛᱟᱦᱮᱱ ᱠᱷᱟᱱ ᱫᱚ ᱟᱢ ᱧᱮᱞ ᱥᱟᱝᱜᱮ ᱢᱮ ᱠᱩᱞᱤ ᱵᱩᱡᱷᱟᱹᱣ ᱡᱚᱝ ᱢᱮ ᱪᱮᱫ ᱞᱮᱠᱟ ᱦᱩᱭᱩᱜ ᱠᱟᱱᱟ ᱛᱟᱨᱯᱚᱨ ᱟᱢ ᱟᱢᱦᱚᱸ ᱠᱟᱹᱢᱤᱭᱟ ᱛᱚᱵᱮ ᱟᱹᱱᱤᱡ ᱱᱚᱣᱟ ᱡᱩᱢᱤᱫ ᱫᱚ ᱥᱟᱵ ᱫᱚᱦᱚᱭᱟᱵᱚᱱ ᱛᱚᱵᱮ ᱫᱮᱠᱷᱤ ᱥᱟᱱᱟᱢ ᱦᱚᱲ ᱜᱮᱵᱚᱱ ᱥᱟᱵ ᱫᱚᱦᱚ ᱫᱟᱲᱮᱭᱟᱜᱼᱟ